ᱤᱧ ᱫᱚ ᱚᱱᱚᱲᱦᱮᱸᱫ ᱠᱚ ᱯᱟᱲᱦᱟᱣ ᱨᱮ ᱟᱹᱰᱤ ᱵᱮᱥ ᱟᱨ ᱟᱹᱰᱤ ᱱᱟᱯᱟᱭᱤᱧ ᱵᱩᱡᱷᱟᱹᱣᱟ ᱟᱨ ᱫᱚᱢᱮ ᱨᱟᱹᱥᱠᱟᱹᱧ ᱵᱩᱡᱷᱟᱹᱣᱟ ᱪᱮᱫᱟᱜ ᱥᱮ ᱚᱱᱚᱲᱦᱮᱸᱫ ᱨᱮᱫᱚ ᱟᱹᱰᱤ ᱵᱮᱥ ᱟᱨ ᱟᱹᱰᱤ ᱱᱟᱯᱟᱭ ᱱᱟᱯᱟᱭ ᱠᱟᱛᱷᱟ ᱠᱚ ᱛᱟᱦᱮᱸᱱᱟ ᱪᱷᱚᱱᱫᱚ ᱛᱟᱞᱟᱛᱮ ᱢᱤᱞᱟᱹᱣ ᱛᱟᱦᱮᱸᱱᱟ ᱚᱱᱚᱲᱦᱮᱸ ᱯᱟᱲᱦᱟᱣ ᱨᱮᱫᱚ ᱟᱹᱰᱤ ᱨᱟᱹᱥᱠᱟᱹ ᱵᱩᱡᱷᱟᱹᱜ ᱛᱟᱦᱮᱸᱱᱟ ᱚᱱᱚᱲᱦᱮᱸᱫ ᱠᱚ ᱟᱹᱰᱤ ᱱᱟᱯᱟᱭ ᱟᱨ ᱟᱹᱰᱤ ᱵᱮᱥᱛᱮ ᱟᱠᱚᱣᱟᱜ ᱟᱠᱚᱣᱟᱜ ᱠᱟᱛᱷᱟ ᱠᱚ ᱚᱱᱚᱲᱦᱮᱸᱫ ᱛᱟᱞᱟᱛᱮ ᱚᱱᱚᱲᱦᱮᱸᱫ ᱛᱟᱞᱟ ᱛᱮᱠᱚ ᱚᱞ ᱥᱚᱫᱚᱨ ᱠᱟᱜᱼᱟ ᱯᱨᱚᱠᱤᱛᱤ ᱨᱮᱱᱟᱜ ᱠᱟᱛᱷᱟ ᱠᱚ ᱟᱨ ᱡᱟᱦᱟᱸᱱᱟᱜ ᱡᱤᱱᱤᱥ ᱠᱚᱨᱮᱱᱟᱜ ᱠᱟᱛᱷᱟ ᱠᱚ ᱟᱹᱰᱤ ᱵᱮᱥ ᱟᱨ ᱟᱹᱰᱤ ᱱᱟᱯᱟᱭ ᱛᱮᱠᱚ ᱚᱞ ᱠᱟᱜᱼᱟ ᱟᱨ ᱚᱱᱟ ᱠᱷᱚᱱ ᱢᱟᱹᱱᱢᱤ ᱠᱚ ᱟᱹᱰᱤ ᱞᱮᱠᱟᱱ ᱥᱮᱪᱮᱫ ᱠᱚ ᱧᱟᱢ ᱫᱟᱲᱮᱭᱟᱜᱼᱟ ᱟᱨ ᱯᱟᱲᱦᱟᱣ ᱨᱮᱦᱚᱸ ᱟᱹᱰᱤ ᱨᱟᱹᱥᱠᱟᱹ ᱟᱨ ᱟᱹᱰᱤ ᱨᱚᱢᱚᱡᱽ ᱜᱮ ᱟᱹᱭᱠᱟᱹᱜ ᱛᱟᱦᱮᱸᱱᱟ ᱟᱨ ᱠᱟᱹᱦᱱᱤ ᱠᱚ ᱥᱮ ᱜᱚᱞᱯᱚ ᱠᱚ ᱯᱟᱲᱦᱟᱣ ᱨᱮᱦᱚᱸ ᱟᱹᱰᱤ ᱵᱮᱥ ᱟᱨ ᱟᱹᱰᱤ ᱱᱟᱯᱟᱭᱤᱧ ᱵᱩᱡᱽ ᱛᱟᱦᱮᱸᱱᱟ ᱪᱮᱫᱟᱜ ᱥᱮ ᱜᱚᱞᱯᱚ ᱠᱚᱦᱚᱸ ᱟᱹᱰᱤ ᱞᱮᱠᱟᱱ ᱜᱮ ᱟᱨ ᱟᱹᱰᱤ ᱱᱟᱯᱟᱭ ᱱᱟᱯᱟᱭ ᱛᱟᱦᱮᱸᱱᱟ ᱟᱨ ᱚᱱᱟ ᱜᱚᱞᱯᱚ ᱠᱚ ᱯᱟᱲᱦᱟᱣ ᱠᱟᱛᱮᱫ ᱟᱹᱰᱤ ᱠᱤᱪᱷᱩ ᱜᱮ ᱟᱨ ᱟᱹᱰᱤ ᱱᱟᱯᱟᱭ ᱱᱟᱯᱟᱭ ᱡᱤᱱᱤᱥ ᱜᱮ ᱵᱟᱲᱟᱭ ᱧᱟᱢᱚᱜᱼᱟ ᱟᱨ ᱟᱹᱰᱤ ᱞᱮᱠᱟᱱ ᱥᱮᱪᱮᱫ ᱠᱚᱜᱮ ᱜᱚᱞᱯᱷᱚ ᱯᱟᱲᱦᱟᱣ ᱠᱟᱛᱮᱫ ᱧᱟᱢᱚᱜᱼᱟ ᱜᱚᱞᱯᱷᱚ ᱛᱟᱞᱟᱛᱮ ᱢᱟᱹᱱᱢᱤ ᱟᱹᱰᱤ ᱠᱤᱪᱷᱩ ᱟᱨ ᱟᱹᱰᱤ ᱵᱮᱥ ᱵᱮᱥ ᱠᱟᱛᱷᱟ ᱠᱚᱠᱚ ᱥᱮᱬᱟ ᱫᱟᱲᱮᱭᱟᱜᱼᱟ ᱟᱨ ᱟᱹᱰᱤ ᱱᱟᱯᱟᱭ ᱱᱟᱯᱟᱭ ᱥᱮ ᱟᱹᱰᱤ ᱵᱮᱥ ᱟᱜ ᱥᱮᱪᱮᱫ ᱚᱱᱟ ᱜᱚᱞᱯᱷᱚ ᱠᱷᱚᱱ ᱧᱟᱢᱚᱜ ᱛᱟᱦᱮᱸᱱᱟ ᱟᱨ ᱜᱚᱞᱯᱷᱚ ᱨᱮ ᱟᱹᱰᱤ ᱠᱤᱪᱷᱩ ᱜᱮ ᱵᱟᱲᱟᱭ ᱧᱟᱢᱚᱜᱼᱟ ᱟᱹᱰᱤ ᱟᱹᱰᱤᱜᱟᱱ ᱚᱱᱚᱞᱤᱭᱟᱹ ᱠᱚ ᱟᱹᱰᱤᱜᱟᱱ ᱜᱚᱞᱯᱷᱚ ᱠᱚᱠᱚ ᱚᱞ ᱠᱟᱫᱟ ᱡᱟᱦᱟᱸ ᱜᱚᱞᱯᱷᱚ ᱠᱷᱚᱱ ᱟᱹᱰᱤᱜᱟᱱ ᱢᱟᱹᱱᱢᱤ ᱟᱹᱰᱤ ᱠᱤᱪᱷᱩ ᱥᱮᱪᱮᱫ ᱠᱚ ᱧᱟᱢ ᱫᱟᱲᱮᱭᱟᱜᱼᱟ ᱚᱱᱟ ᱜᱚᱞᱯᱚ ᱨᱮ ᱡᱤᱭᱚᱱ ᱠᱟᱹᱦᱱᱤ ᱦᱚᱸ ᱛᱟᱦᱮᱸᱱᱟ ᱟᱨ ᱜᱳᱭᱮᱱᱫᱟ ᱠᱟᱹᱦᱱᱤ ᱦᱚᱸ ᱛᱟᱦᱮᱸᱱᱟ ᱵᱷᱟᱵᱽ ᱨᱟᱥᱟ ᱟᱨ ᱵᱮᱱᱟᱣ ᱠᱟᱹᱦᱤᱱᱤ ᱦᱚᱸ ᱛᱟᱦᱮᱸᱱᱟ ᱜᱟᱢ ᱠᱟᱹᱦᱱᱤ ᱦᱚᱸ ᱛᱟᱦᱮᱸᱱᱟ ᱟᱹᱰᱤ ᱞᱮᱠᱟᱱ ᱠᱟᱹᱦᱱᱤ ᱠᱚᱜᱮ ᱢᱮᱱᱟᱜᱼᱟ ᱡᱟᱦᱟᱸ ᱠᱷᱚᱱ ᱟᱵᱚ ᱟᱹᱰᱤᱜᱟᱱ ᱚᱱᱚᱲ ᱟᱹᱰᱤᱜᱟᱱ ᱥᱮᱪᱮᱫ ᱵᱚᱱ ᱦᱟᱛᱟᱣ ᱫᱟᱲᱮᱭᱟᱜᱼᱟ